ᱤᱧ ᱫᱚ ᱵᱟᱭᱨᱮ ᱠᱟᱹᱢᱤ ᱥᱮ ᱮᱴᱟᱜ ᱦᱚᱲᱟᱜ ᱠᱟᱹᱢᱤ ᱫᱚ ᱮᱠᱟᱞ ᱜᱮ ᱵᱟᱹᱧ ᱠᱩᱥᱤᱭᱟᱜᱼᱟ ᱤᱧ ᱫᱚ ᱚᱲᱟᱜ ᱨᱮᱱᱟᱜ ᱠᱟᱹᱢᱤᱜᱮ ᱟᱹᱰᱤ ᱵᱮᱥᱤᱧ ᱠᱩᱥᱤᱭᱟᱜᱼᱟ ᱚᱲᱟᱜ ᱨᱮᱜᱮ ᱥᱚᱵᱡᱤ ᱵᱟᱹᱫᱽ ᱠᱚ ᱢᱮᱱᱟᱜ ᱛᱟᱞᱮᱭᱟ ᱚᱸᱰᱮᱜᱮ ᱥᱚᱵᱡᱤ ᱠᱚ ᱨᱚᱦᱚᱭ ᱠᱟᱹᱫᱟᱹᱧ ᱚᱸᱰᱮᱜᱮ ᱠᱟᱹᱢᱤᱜᱮ ᱟᱹᱰᱤ ᱵᱮᱥᱮᱧ ᱵᱩᱡᱷᱟᱹᱣᱟ ᱪᱮᱫᱟᱜ ᱥᱮ ᱵᱟᱭᱨᱮ ᱥᱮ ᱮᱴᱟᱜ ᱦᱚᱲᱟᱜ ᱠᱟᱹᱢᱤ ᱪᱟᱞᱟᱣ ᱞᱮᱱᱠᱷᱟᱱ ᱯᱚᱭᱥᱟ ᱫᱠᱚ ᱮᱢᱚᱜᱼᱟ ᱴᱷᱤᱠ ᱜᱮ ᱢᱮᱱᱠᱷᱟᱱ ᱟᱹᱰᱤ ᱠᱤᱪᱷᱩ ᱠᱚ ᱨᱚᱲ ᱢᱮᱭᱟ ᱥᱮ ᱦᱟᱱᱟ ᱵᱟᱢ ᱫᱟᱲᱮ ᱠᱟᱣᱫᱟ ᱡᱮ ᱵᱟᱢ ᱠᱟᱹᱢᱤᱭᱮᱫᱟ ᱵᱟᱢ ᱜᱟᱱᱫᱟ ᱟᱹᱰᱤ ᱠᱤᱪᱷᱩ ᱠᱚ ᱨᱚᱲᱟ ᱟᱹᱰᱤ ᱟᱹᱲᱤᱥ ᱵᱩᱡᱷᱟᱹᱜᱼᱟ ᱢᱮᱱᱠᱷᱟᱱ ᱱᱤᱡᱮᱨᱟᱜ ᱚᱲᱟᱜ ᱨᱮᱱᱟᱜ ᱠᱟᱹᱢᱤ ᱫᱚ ᱚᱠᱚᱭ ᱪᱮᱫ ᱦᱚᱸ ᱵᱟᱭ ᱢᱮᱛᱟᱢᱟ ᱱᱤᱡᱮᱛᱮᱢ ᱠᱟᱹᱢᱤᱭᱟ ᱟᱨ ᱥᱮᱨᱮᱧ ᱥᱮᱨᱮᱧ ᱫᱚ ᱟᱹᱰᱤ ᱤᱧ ᱠᱩᱥᱤᱭᱟᱜᱼᱟ ᱥᱮ ᱜᱤᱫᱽᱨᱟᱹ ᱠᱷᱚᱱᱟᱜ ᱜᱮ ᱚᱲᱟᱜ ᱠᱚᱨᱮᱜ ᱠᱟᱹᱢᱤ ᱠᱟᱹᱢᱤᱛᱮ ᱥᱮᱨᱮᱧ ᱥᱮᱨᱮᱧ ᱛᱤᱧ ᱠᱟᱹᱢᱤᱭᱟ ᱟᱨ ᱱᱤᱛ ᱦᱚᱸ ᱟᱹᱰᱤ ᱵᱮᱥ ᱤᱧ ᱵᱩᱡᱷᱟᱹᱣᱟ ᱮᱠᱞᱟ ᱜᱮ ᱠᱟᱹᱢᱤ ᱠᱟᱹᱢᱤᱛᱮ ᱥᱮᱨᱮᱧ ᱥᱮᱨᱮᱧ ᱛᱮᱢ ᱠᱟᱹᱢᱤᱭᱟ ᱛᱤᱱᱟᱹᱜ ᱪᱮᱦᱨᱟ ᱨᱟᱹᱥᱠᱟᱹ ᱜᱮ ᱵᱩᱡᱷᱟᱹᱜᱼᱟ ᱱᱚᱣᱟ ᱨᱮᱜᱮ ᱤᱧ ᱫᱚ ᱠᱩᱥᱤ ᱛᱤᱧ